ᱦᱮᱞᱳ ᱚᱠᱚᱭ ᱞᱟᱹᱭᱮᱫ ᱠᱟᱱᱟᱭᱮᱢ ᱦᱮᱞᱳ ᱚᱠᱚᱭᱮᱢ ᱞᱟᱹᱭᱮᱫ ᱛᱟᱦᱮᱱ ᱚ ᱦᱚᱸ ᱟᱪᱪᱷᱟ ᱢᱟ ᱞᱟᱹᱭ ᱵᱤᱱ ᱦᱚᱸ ᱠᱷᱩᱞᱟᱹᱣ ᱟᱠᱟᱫ ᱜᱮᱭᱟᱞᱤᱧ ᱪᱮᱫ ᱠᱚ ᱦᱩᱱᱟᱹᱝ ᱫᱚᱨᱠᱟᱨ ᱛᱟᱦᱮᱸ ᱠᱟᱱᱟ ᱚ ᱦᱚᱸ ᱦᱚᱸ ᱟᱫᱚ ᱚᱠᱟ ᱞᱮᱠᱟᱱᱟᱜ ᱯᱮ ᱫᱚᱨᱠᱟᱨᱚᱜ ᱠᱟᱱᱟ ᱱᱚᱣᱟ ᱯᱚᱨᱚᱵᱽ ᱵᱷᱤᱲ ᱫᱚ ᱱᱟᱣᱟ ᱱᱟᱣᱟᱱᱟᱜ ᱤᱧ ᱟᱹᱜᱩᱣ ᱠᱟᱜᱼᱟ ᱦᱚᱸ ᱯᱩᱨᱟᱹ ᱱᱟᱣᱟ ᱰᱤᱡᱟᱭᱤᱱ ᱦᱮᱡ ᱠᱟᱱᱟ ᱫᱟᱢ ᱠᱚᱫᱚ ᱚᱱᱠᱟ ᱠᱚᱢ ᱵᱮᱥᱤ ᱢᱮᱱᱟᱜ ᱠᱟᱜᱼᱟ ᱰᱤᱡᱟᱭᱤᱱ ᱤᱫᱤ ᱠᱟᱛᱮᱫ ᱦᱚᱸ ᱚᱱᱠᱟ ᱞᱟᱜᱟᱣ ᱜᱚᱫᱚᱜᱼᱟ ᱪᱩᱲᱤ ᱠᱚ ᱦᱚᱸ ᱰᱤᱡᱟᱭᱤᱱ ᱰᱤᱡᱟᱭᱤᱱ ᱦᱮᱡ ᱠᱟᱱᱟ ᱴᱤᱠᱞᱤ ᱠᱚ ᱯᱟᱜᱽᱨᱟ ᱠᱚ ᱯᱷᱩᱞᱤ ᱠᱚ ᱦᱚᱸ ᱩᱱᱟᱹᱜ ᱵᱮᱥᱤ ᱫᱚ ᱱᱟᱦᱟᱜ ᱵᱟᱭ ᱫᱟᱢᱟ ᱟᱨ ᱟᱢ ᱢᱟ ᱦᱚᱸ ᱢᱩᱫᱟᱹᱢ ᱠᱚ ᱦᱚᱸ ᱢᱮᱱᱟᱜ ᱜᱮᱭᱟ ᱟᱨ ᱰᱮᱹᱞᱤ ᱠᱟᱥᱴᱚᱢᱟᱨ ᱞᱟᱜᱟᱫ ᱫᱚ ᱠᱚᱱᱥᱮᱥᱚᱱ ᱢᱮᱱᱟᱜᱼᱟ ᱱᱟᱦᱟᱜ ᱦᱳᱭ ᱡᱟ ᱦᱚᱸ ᱱᱚᱰᱮ ᱠᱷᱚᱱ ᱜᱮᱵᱤᱱ ᱤᱫᱤ ᱵᱟᱲᱟᱭᱮᱫ ᱛᱟᱦᱮᱱ ᱫᱚ ᱦᱳᱭ ᱦᱳᱭ ᱟᱫᱚ ᱮᱠᱞᱟ ᱵᱟᱠᱷᱨᱟ ᱪᱮ ᱚᱲᱟᱜ ᱦᱚᱲ ᱵᱟᱠᱷᱨᱟ ᱛᱮ ᱦᱚᱸ ᱦᱚᱸ ᱦᱚᱸ ᱦᱮᱸ ᱛᱟᱦᱚᱞᱮ ᱰᱷᱮ ᱨ ᱫᱟᱨᱟᱢ ᱤᱫᱤ ᱠᱷᱟᱱ ᱫᱚ ᱱᱟᱦᱟᱜ ᱚᱱᱟ ᱦᱤᱥᱟᱹᱵᱽ ᱱᱟᱦᱟᱜ ᱠᱚᱱᱥᱮᱥᱚᱱ ᱟᱲᱟᱜ ᱧᱚᱜ ᱟᱯᱮᱭᱟ ᱱᱟᱦᱟᱜ ᱦᱸᱚ ᱵᱚᱱᱫ ᱫᱚ ᱟᱹᱭᱩᱵ ᱟᱴᱴᱟ ᱫᱷᱟᱹᱵᱤᱡ ᱠᱷᱩᱞᱟᱹᱣ ᱛᱟᱦᱮᱱᱟ ᱟᱫᱚ ᱟᱲᱜᱟᱛ ᱧᱚᱜ ᱨᱮᱜᱮ ᱦᱤᱡᱩᱜ ᱵᱤᱱ ᱚᱱᱠᱟ ᱫᱟᱜ ᱡᱟᱹᱯᱩᱫ ᱠᱚ ᱦᱳᱭ ᱛᱟᱨᱟᱥᱤᱧ ᱵᱮᱲᱟ ᱦᱳᱭ ᱟᱫᱚ ᱪᱩᱲᱤ ᱴᱤᱠᱞᱤ ᱠᱚᱜᱮ ᱫᱚᱨᱠᱟ ᱥᱮ ᱟᱨ ᱪᱮᱫ ᱠᱚ ᱦᱚᱸ ᱢᱟᱞᱟ ᱠᱚ ᱦᱚᱸ ᱢᱮᱱᱟᱜᱼᱟ ᱟᱹᱰᱤ ᱪᱮᱨᱦᱟ ᱪᱮᱨᱦᱟ ᱜᱮ ᱡᱚᱛᱚ ᱨᱚᱠᱚᱢᱟᱜ ᱢᱮᱱᱟᱜᱼᱟ ᱥᱚᱱᱟ ᱨᱮᱱᱟᱜ ᱨᱩᱯᱟᱹ ᱨᱮᱱᱟᱜ ᱦᱚᱸ ᱥᱚᱱᱟ ᱨᱮᱱᱟᱜ ᱜᱮ ᱵᱟᱝ ᱦᱳᱭ ᱦᱳᱭ ᱦᱳᱭ ᱩᱱ ᱡᱚᱦᱚᱜ ᱫᱚ ᱠᱚᱢ ᱫᱷᱟᱨᱟ ᱜᱮ ᱛᱟᱦᱮᱱᱟ ᱥᱚᱱᱟ ᱠᱚ ᱦᱚᱸ ᱦᱳᱭ ᱦᱳᱭ ᱦᱚᱸ ᱴᱷᱤᱠ ᱜᱮᱭᱟ ᱱᱟᱦᱟᱜ ᱟᱨ ᱤᱭᱟᱹ ᱤᱱᱟᱹ ᱠᱚᱜᱮ ᱥᱮ ᱟᱨ ᱪᱮᱫ ᱠᱚ ᱤᱱᱟᱹ ᱠᱷᱟᱱ ᱫᱚ ᱚᱱᱟ ᱦᱤᱥᱟᱹᱵᱽ ᱟᱨ ᱦᱚᱸ ᱢᱟᱞ ᱠᱚ ᱢᱟᱜᱟᱣ ᱦᱩᱭᱩᱜᱼᱟ ᱦᱳᱭ ᱦᱳᱭ ᱴᱷᱤᱠᱟ ᱟᱨ ᱦᱚᱸ ᱚᱱᱠᱟ ᱜᱮ ᱱᱟᱦᱟᱜ ᱜᱟᱛᱮ ᱡᱚᱴᱟᱣ ᱠᱚ ᱞᱟᱹᱭ ᱟᱠᱚ ᱢᱮ ᱠᱚ ᱠᱚᱭ ᱠᱚ ᱠᱚ ᱫᱚᱨᱠᱟᱨᱚᱜ ᱠᱷᱟ ᱦᱮᱸ ᱴᱷᱤᱠᱼᱟ ᱢᱟ ᱛᱚᱵᱮ